ᱤᱧ ᱢᱤᱫᱴᱮᱱ ᱩᱞ ᱥᱩᱛᱟᱹᱢ ᱨᱮᱭᱟᱜ ᱥᱩᱭᱮᱴᱟᱨ ᱜᱟᱞᱟᱝ ᱠᱟᱛᱮᱫ ᱤᱧ ᱨᱮᱱ ᱜᱟᱛᱮ ᱠᱩᱲᱤ ᱜᱤᱯᱷᱴ ᱤᱧ ᱮᱢᱟ ᱟᱫᱮ ᱛᱟᱦᱮᱱᱟ ᱟᱫᱚ ᱩᱱᱤ ᱜᱟᱛᱮ ᱠᱩᱲᱤ ᱚᱱᱟ ᱜᱤᱯᱷᱴ ᱩᱞ ᱥᱩᱛᱟᱹᱢ ᱨᱮᱭᱟᱜ ᱥᱳᱭᱮᱴᱟᱨ ᱧᱮᱞ ᱠᱟᱛᱮᱫ ᱫᱚᱢᱮ ᱠᱩᱥᱤᱭ ᱵᱩᱡᱽ ᱠᱮᱫᱟ ᱟᱨ ᱦᱚᱨᱚᱜ ᱠᱟᱛᱮᱫ ᱦᱚᱭ ᱞᱟᱹᱭ ᱫᱤᱧᱟ ᱡᱮ ᱦᱮᱸ ᱟᱹᱰᱤ ᱢᱚᱡᱽ ᱜᱮ ᱵᱩᱡᱷᱟᱹᱜ ᱠᱟᱱᱟ ᱫᱚᱠᱟᱱ ᱨᱮᱭᱟᱜ ᱥᱩᱣᱟᱹᱴᱟᱨ ᱠᱚᱫᱚ ᱦᱚᱨᱚᱜ ᱨᱮ ᱩᱱᱟᱹᱜ ᱟᱨᱟᱢ ᱥᱮ ᱩᱱᱟᱹᱜ ᱞᱚᱞᱚ ᱵᱟᱝ ᱟᱹᱭᱠᱟᱹᱜ ᱛᱮ ᱛᱚᱵᱮ ᱱᱚᱣᱟ ᱱᱤᱡᱮ ᱛᱤᱛᱮ ᱵᱮᱱᱟᱣ ᱡᱤᱱᱤᱥ ᱫᱚ ᱦᱚᱨᱚᱜ ᱨᱮᱦᱚᱸ ᱟᱹᱰᱤ ᱟᱞᱜᱟ ᱞᱚᱞᱚᱜᱮ ᱵᱩᱡᱷᱟᱹᱜᱼᱟ